ᱦᱮᱞᱳ ᱦᱮᱸ ᱞᱟᱹᱭ ᱮᱫᱟᱧ ᱱᱚᱣᱟ ᱫᱚ ᱫᱚᱢᱫᱚᱢᱟ ᱠᱟᱱᱟ ᱤᱧ ᱫᱚ ᱥᱚᱢᱟᱡ ᱥᱮᱵᱟ ᱨᱮᱱ ᱥᱮᱵᱤᱠᱟ ᱤᱧ ᱞᱟᱹᱭ ᱮᱫᱟ ᱦᱮᱸ ᱟᱫᱚ ᱚᱱᱟ ᱵᱟᱵᱚᱛ ᱛᱮᱜᱮᱧ ᱠᱩᱞᱤ ᱠᱟᱱ ᱛᱟᱸᱦᱮᱱ ᱟᱯᱮ ᱫᱚ ᱥᱟᱱᱛᱟᱲ ᱛᱚ ᱟᱫᱚ ᱚᱠᱟ ᱠᱚ ᱯᱚᱨᱚᱵᱽ ᱫᱚ ᱦᱩᱭᱩᱜ ᱠᱟᱱ ᱛᱟᱯᱮᱜᱮᱭᱟ ᱳᱚ ᱦᱮᱸ ᱟᱫᱚ ᱱᱚᱣᱟ ᱥᱚᱦᱚᱨᱟᱭ ᱯᱚᱨᱚᱵᱽ ᱫᱚ ᱚᱠᱟ ᱥᱚᱢᱚᱭ ᱟᱨ ᱛᱤᱱᱟᱜ ᱫᱤᱱ ᱯᱮ ᱯᱟᱞᱟᱣ ᱢᱟᱱᱚᱛᱟ

ᱳᱚ ᱟᱫᱚ ᱥᱚᱦᱚᱨᱟᱭ ᱨᱮᱫᱚ ᱚᱠᱚᱭ ᱴᱟᱜ ᱵᱚᱸᱜᱟ ᱟᱯᱮ ᱫᱚᱯᱮ ᱯᱩᱡᱟᱹ ᱟᱭᱟ ᱥᱮᱵᱟ ᱟᱭᱟ ᱟᱨ ᱵᱟᱦᱟ ᱯᱚᱨᱚᱵᱽ ᱫᱚ ᱚᱠᱟ ᱥᱚᱢᱚᱭ ᱯᱮ ᱯᱟᱞᱚᱱᱟ ᱟᱨ ᱪᱮᱫ ᱞᱮᱠᱟ ᱯᱮ ᱯᱟᱞᱚᱱᱟ

ᱟᱫᱚ ᱦᱮᱸ ᱳᱚ ᱟᱫᱚ ᱡᱟᱦᱮᱨ ᱛᱷᱟᱱ ᱠᱩ ᱢᱟᱹᱡᱷᱤ ᱛᱷᱟᱱ ᱠᱩ ᱱᱟᱭ ᱱᱟᱯᱟᱭ ᱜᱮ ᱳᱚ ᱦᱮᱸ ᱢᱮᱱᱟᱜ ᱜᱮᱭᱟ ᱚᱱᱟ ᱵᱟᱵᱚᱛ ᱛᱮᱜᱮ ᱚᱱᱟᱛᱮ ᱠᱩᱞᱤᱭᱮᱫᱢᱮ ᱠᱟᱱᱟ ᱟᱫᱚ ᱡᱟᱦᱟᱱᱟᱜ ᱠᱩ ᱡᱩᱫᱤ ᱫᱚᱨᱠᱟᱨᱟ ᱡᱮᱢᱚᱱ ᱥᱚᱦᱚᱨᱟᱭ ᱯᱚᱨᱚᱵᱽ ᱠᱚᱨᱮ ᱛᱩᱢᱫᱟᱜ ᱴᱟᱢᱟᱠ ᱠᱚ ᱢᱮᱱᱟᱜ ᱛᱟᱯᱮᱭᱟ ᱥᱮ ᱵᱟᱝ ᱚᱱᱟ ᱛᱩᱢᱫᱟᱜ ᱴᱟᱢᱟᱠ ᱠᱚᱦᱚᱸ ᱟᱞᱮ ᱞᱮ ᱜᱚᱲ ᱫᱟᱲᱮᱭᱟᱯᱮᱭᱟ ᱡᱩᱫᱤ ᱨᱮᱜᱮᱡᱽ ᱱᱟᱪᱟᱨ ᱠᱚ ᱟᱨᱦᱚᱸ ᱯᱚᱨᱚᱵᱽ ᱠᱚᱨᱮ ᱜᱮᱫᱟᱜ ᱠᱷᱟᱹᱰᱩᱭᱟᱹ ᱡᱩᱫᱤ ᱵᱟᱝ ᱠᱚ ᱠᱤᱨᱤᱧ ᱫᱟᱲᱮᱭᱟᱜᱼᱟ ᱱᱚᱣᱟ ᱠᱚᱦᱚᱸ ᱞᱮ ᱜᱚᱲᱚ ᱟᱯᱮᱭᱟ ᱡᱩᱫᱤ ᱵᱟᱱᱩᱜ ᱛᱟᱠᱳᱭᱟ ᱡᱟᱦᱟᱭ ᱠᱚᱣᱟᱜ ᱱᱚᱝᱠᱟᱱᱟᱜ ᱠᱚᱜᱮ ᱞᱮ ᱠᱟᱹᱢᱤ ᱠᱟᱱᱟ ᱟᱪᱪᱷᱟ ᱵᱷᱟᱜᱤ ᱜᱮ ᱟᱪᱪᱷᱟ ᱟᱨ ᱯᱚᱨᱚᱵᱽ ᱠᱩ ᱡᱟᱦᱟᱭ ᱫᱚ ᱯᱟᱹᱦᱤᱞ ᱫᱚ ᱦᱩᱭᱩᱜ ᱠᱟᱱ ᱛᱟᱸᱦᱮᱱᱟ ᱡᱮᱢᱚᱱ ᱠᱟᱨᱟᱢ ᱠᱩ ᱫᱟᱸᱥᱟᱭ ᱠᱩ ᱱᱚᱣᱟ ᱯᱚᱨᱚᱵᱽ ᱫᱚ ᱦᱩᱭᱩᱜ ᱠᱟᱱ ᱜᱮᱭᱟ ᱥᱮ ᱵᱟᱝ

ᱳᱚ ᱟᱫᱚ ᱛᱟᱦᱚᱞᱮ ᱱᱚᱣᱟ ᱫᱚ ᱥᱟᱱᱛᱟᱲ ᱠᱚᱣᱟᱜ ᱠᱟᱨᱟᱢ ᱦᱚᱸ ᱢᱤᱴᱟᱝ ᱢᱟᱨᱟᱝ ᱯᱚᱨᱚᱵᱽ ᱠᱟᱱ ᱜᱮᱭᱟ ᱟᱹᱛᱩ ᱨᱮᱭᱟᱜ ᱯᱚᱨᱚᱵᱽ ᱟᱫᱚ ᱡᱮᱢᱚᱱ ᱟᱞᱚ ᱟᱫᱚᱜ ᱢᱟ ᱱᱚᱣᱟᱱᱟ ᱱᱚᱝᱠᱟᱱᱟᱜ ᱵᱮᱵᱚᱥᱛᱷᱟ ᱦᱟᱛᱟᱣ ᱛᱟᱵᱚᱱ ᱯᱮ ᱥᱮ ᱥᱮᱫᱟᱭ ᱮᱱᱛᱮᱫ ᱵᱟᱵᱟ ᱦᱟᱲᱟᱢ ᱛᱟᱠᱩ ᱠᱩ ᱠᱚᱨᱟᱣ ᱟᱹᱜᱩ ᱟᱠᱟᱫᱟ ᱱᱤᱛᱚᱜ ᱦᱚᱸ ᱡᱮᱢᱚᱱ ᱟᱞᱩ ᱟᱫᱳᱜ ᱟᱨ ᱚᱱᱟᱨᱮ ᱡᱟᱦᱟᱭ ᱠᱚ ᱢᱮᱱᱟᱜ ᱠᱚᱣᱟ ᱩᱱᱠᱩ ᱠᱩ ᱴᱷᱮᱱ ᱠᱷᱚᱱ ᱠᱩᱞᱤ ᱵᱟᱲᱟᱭ ᱠᱟᱛᱮ ᱡᱮ ᱪᱮᱫ ᱞᱮᱠᱟ ᱠᱚ ᱠᱟᱨᱟᱣᱟ ᱪᱮᱫ ᱞᱮᱠᱟ ᱠᱚ ᱮᱦᱚᱵᱟ ᱚᱱᱟ ᱵᱟᱲᱟᱭ ᱠᱟᱛᱮ ᱟᱨᱦᱚᱸ ᱱᱚᱣᱟ ᱫᱚ ᱥᱟᱵ ᱨᱩᱭᱟᱹᱲ ᱛᱟᱵᱚᱱ ᱯᱮ ᱡᱮᱢᱚᱱ ᱟᱹᱞᱩ ᱟᱫᱚᱜ ᱢᱟ ᱱᱚᱣᱟ ᱞᱟᱹᱜᱤᱫ ᱛᱮᱦᱚᱸ ᱜᱚᱲᱚ ᱜᱚᱯᱚᱲᱚ ᱯᱮ ᱠᱷᱚᱡᱚᱜᱼᱟ ᱠᱦᱟᱱ ᱫᱚᱞᱮ ᱜᱚᱲᱚ ᱟᱯᱮᱭᱟ ᱳᱚ ᱦᱚᱦᱚ

ᱳᱚ ᱟᱪᱪᱷᱟ ᱴᱷᱤᱠ ᱜᱮᱭᱟ ᱢᱟ ᱟᱯᱮ ᱯᱚᱨᱚᱵ ᱠᱚᱨᱮ ᱚᱠᱟ ᱠᱚ ᱡᱟᱹᱨᱩᱲ ᱟᱯᱮᱭᱟ ᱚᱱᱟ ᱫᱚ ᱟᱞᱮ ᱥᱟᱶ ᱡᱳᱜᱟ ᱡᱳᱜ ᱯᱮ ᱛᱤᱱᱟᱹᱜ ᱜᱟᱱ ᱞᱮ ᱫᱟᱲᱮᱭᱟᱜᱼᱟ ᱚᱱᱟ ᱫᱚ ᱟᱞᱮ ᱞᱮ ᱜᱚᱲᱚ ᱟᱯᱮᱭᱟ ᱟᱪᱪᱷᱟ ᱴᱷᱤᱠ ᱜᱮᱭᱟ ᱢᱟ ᱦᱮᱸ ᱦᱮᱸ